ᱦᱮᱸ ᱤᱧ ᱫᱟᱹᱲ ᱚᱠᱛᱮ ᱤᱧᱤᱧ ᱵᱷᱤᱸᱫᱟᱹᱲ ᱠᱟᱛᱮᱫ ᱤᱧ ᱟᱠᱷᱟᱸᱵᱽᱲᱟᱣ ᱠᱟᱱᱟ ᱢᱚᱪᱠᱟᱣ ᱵᱟᱲᱟ ᱠᱟᱱ ᱛᱤᱧᱟᱹ ᱡᱟᱸᱜᱟ ᱚᱱᱟ ᱵᱤᱥᱚᱭ ᱛᱮ ᱤᱧᱫᱚ ᱟᱭᱢᱟ ᱨᱚᱠᱚᱢ ᱫᱟᱨᱮ ᱨᱮᱦᱮᱫ ᱨᱟᱱ ᱥᱩᱱᱩᱢ ᱠᱚᱛᱮ ᱢᱟᱹᱞᱤᱥ ᱠᱟᱛᱮᱫ ᱚᱱᱟ ᱫᱚ ᱫᱟᱹᱲ ᱨᱩᱣᱟᱹᱲ ᱞᱮᱫ ᱛᱤᱧ ᱢᱟᱹᱞᱤᱥ ᱵᱟᱲᱟ ᱠᱟᱛᱮᱧ ᱫᱟᱹᱲ ᱨᱩᱣᱟᱹᱲ ᱞᱮᱫᱛᱮ ᱚᱱᱟ ᱠᱚᱫᱚ ᱱᱤᱛᱳᱝ ᱫᱚ ᱚᱱᱟᱠᱚ ᱢᱟᱹᱞᱤᱥ ᱠᱟᱛᱮᱫ ᱤᱧᱫᱚ ᱚᱱᱠᱟ ᱛᱮᱜᱤᱧ ᱨᱩᱣᱟᱹᱲᱟᱠᱟᱱᱟ ᱮᱱᱠᱷᱟᱱ ᱱᱤᱭᱟᱹ ᱠᱚ ᱜᱷᱚᱴᱚᱱᱟ ᱫᱚ ᱤᱧ ᱥᱟᱶ ᱛᱮᱫᱚ ᱟᱭᱢᱟ ᱫᱚᱢ ᱜᱷᱚᱴᱟᱣ ᱠᱟᱱᱟ ᱠᱟᱨᱚᱱ ᱤᱧ ᱫᱩᱧ ᱵᱚᱞ ᱠᱚ ᱠᱷᱮᱞᱳᱰ ᱥᱚᱢᱚᱭ ᱦᱚᱸ ᱤᱧ ᱫᱚ ᱚᱝᱠᱟᱧ ᱯᱟᱲᱟᱣ ᱵᱟᱲᱟᱣ ᱠᱟᱱᱟ ᱥᱮ ᱱᱤᱝᱠᱟ ᱤᱢᱱᱤ ᱫᱟᱹᱲ ᱵᱟᱲᱟᱭ ᱨᱮᱦᱚᱸ ᱤᱧ ᱚᱱᱠᱟᱜᱤᱧ ᱯᱟᱲᱟᱣ ᱵᱟᱲᱟᱣ ᱠᱟᱱᱟ ᱚᱱᱟ ᱠᱚ ᱵᱤᱥᱚᱭ ᱛᱮᱜᱮ ᱤᱧᱫᱚ ᱚᱱᱟ ᱥᱩᱱᱩᱢ ᱠᱚ ᱛᱮᱜᱮ ᱢᱟᱹᱞᱤᱥ ᱵᱟᱲᱟ ᱠᱟᱛᱮᱫ ᱜᱤ ᱱᱤᱭᱟᱹ ᱠᱚᱫᱚᱧ ᱚᱱᱠᱟ ᱜᱤᱧ ᱨᱩᱣᱟᱹᱲᱟᱠᱟᱱᱟ